ᱦᱮᱸ ᱦᱮᱞᱳ ᱦᱮᱸ ᱤᱧ ᱟᱦᱞᱟ ᱠᱤᱥᱠᱩᱧ ᱞᱟᱹᱭᱮᱫᱼᱟ ᱟᱢ ᱠᱤ ᱟᱹᱛᱩ ᱨᱮᱱ ᱢᱤᱫᱴᱮᱱ ᱢᱩᱬᱩᱫ ᱦᱚᱲ ᱠᱟᱱᱟᱢ ᱚ ᱟᱪᱪᱷᱟ ᱤᱧ ᱵᱟᱲᱟᱭ ᱥᱟᱱᱟᱧ ᱠᱟᱱᱟ ᱟᱵᱚ ᱟᱹᱛᱩᱨᱮ ᱥᱟᱱᱛᱟᱲ ᱥᱟᱶᱛᱟ ᱦᱚᱨᱚᱜ ᱵᱟᱸᱫᱮ ᱤᱫᱤ ᱠᱟᱛᱮᱫ ᱪᱮᱫ ᱞᱮᱠᱟ ᱦᱮᱸ ᱚ ᱡᱷᱚᱛᱚ ᱯᱚᱨᱚᱵᱽ ᱨᱮ ᱡᱷᱚᱛᱚᱜᱮ ᱟᱞᱟᱫᱟ ᱟᱞᱟᱫᱟ ᱥᱟᱹᱲᱤ ᱵᱟᱝ ᱟᱫᱚ ᱚᱱᱟᱜᱮ ᱵᱟᱲᱟᱭ ᱥᱟᱱᱟᱧ ᱠᱟᱱ ᱛᱟᱦᱮᱸᱫ ᱪᱮᱫ ᱞᱮᱠᱟ ᱟᱹᱰᱤᱜᱮ ᱡᱩᱫᱟᱹ ᱜᱮᱛᱟ ᱵᱚᱱᱟ ᱛᱟᱦᱞᱮ ᱦᱮᱸ ᱵᱟᱝ ᱵᱟᱲᱟᱭ ᱦᱚᱸ ᱫᱚᱨᱠᱟᱨ ᱦᱮᱸ ᱚᱱᱟ ᱦᱚᱸ ᱠᱟᱛᱷᱟ ᱠᱟᱱᱟ ᱦᱳᱭ ᱡᱷᱚᱛᱚᱜᱮ ᱵᱟᱲᱟᱭ ᱫᱚ ᱫᱚᱨᱠᱟᱨ ᱦᱮᱸ ᱚ ᱚ ᱚᱱᱟᱜᱮ ᱵᱟᱲᱟᱭ ᱥᱟᱱᱟᱧ ᱠᱟᱱ ᱛᱟᱦᱮᱸᱫᱼᱟ ᱛᱳ ᱵᱟᱲᱟᱭ ᱠᱤᱫᱟᱹᱧ ᱟᱹᱰᱤᱜᱮ ᱱᱟᱯᱟᱭᱤᱧ ᱵᱩᱡᱽ ᱠᱮᱫᱟ ᱟᱪᱪᱷᱟ ᱢᱟ ᱚᱱᱟ ᱠᱟᱛᱷᱟ ᱜᱮ